ᱠᱚᱵᱷᱤᱰ ᱞᱚᱠᱰᱟᱣᱩᱱ ᱨᱮ ᱜᱤᱫᱽᱨᱟᱹ ᱠᱚᱣᱟᱜ ᱢᱳᱵᱟᱭᱤᱞ ᱨᱮ ᱟᱹᱰᱤ ᱜᱮ ᱥᱩᱵᱤᱫᱟ ᱠᱚ ᱧᱟᱢ ᱟᱠᱟᱫᱟ ᱡᱮᱢᱚᱱ ᱢᱳᱵᱟᱭᱤᱞ ᱛᱮᱫᱚ ᱜᱩᱜᱚᱞ ᱢᱤᱴ ᱮᱯ ᱛᱮ ᱠᱚ ᱠᱞᱟᱥᱮᱫ ᱛᱟᱦᱮᱱᱟ ᱚᱱᱞᱟᱭᱤᱱ ᱠᱞᱟᱥ ᱦᱩᱭᱩᱜ ᱠᱟᱱ ᱛᱟᱦᱮᱱᱟ ᱟᱨ ᱡᱟᱦᱟᱸᱭᱟᱜ ᱢᱳᱵᱟᱭᱤᱞ ᱵᱟᱝ ᱛᱟᱦᱮᱸ ᱠᱟᱱᱟ ᱩᱱᱠᱩ ᱫᱚ ᱚᱱᱟ ᱞᱚᱠᱰᱟᱣᱩᱱ ᱴᱟᱭᱤᱢ ᱫᱚ ᱵᱟᱠᱚ ᱯᱟᱲᱦᱟᱣ ᱫᱟᱲᱮᱣᱟᱠᱟᱫᱟ ᱩᱱᱠᱩᱣᱟᱜ ᱚᱥᱩᱵᱤᱫᱟ ᱫᱚ ᱟᱹᱰᱤ ᱜᱮ ᱦᱩᱭ ᱞᱮᱱᱟ ᱟᱨ ᱡᱟᱦᱟᱸᱭᱟᱜ ᱢᱳᱵᱟᱭᱤᱞ ᱛᱟᱦᱮᱸ ᱠᱟᱱ ᱛᱟᱠᱚᱣᱟ ᱩᱱᱠᱩ ᱫᱚ ᱚᱱᱞᱟᱭᱤᱱ ᱛᱮ ᱟᱹᱰᱤ ᱢᱚᱡᱽ ᱜᱮᱠᱚ ᱠᱞᱟᱥᱮᱫ ᱠᱟᱱ ᱛᱟᱦᱮᱱᱟ ᱡᱟᱦᱟᱸᱭᱟᱜ ᱵᱟᱝ ᱛᱟᱦᱮᱸ ᱠᱟᱱᱟ ᱩᱱᱠᱩ ᱫᱚ ᱞᱚᱠᱰᱟᱣᱩᱱ ᱴᱟᱭᱤᱢ ᱫᱚ ᱵᱟᱠᱩ ᱯᱟᱲᱦᱟᱣ ᱫᱟᱲᱮᱣ ᱟᱠᱟᱫᱟ ᱥᱮ ᱵᱟᱠᱩ ᱠᱞᱟᱥ ᱫᱟᱲᱮᱣ ᱟᱠᱟᱫᱟ